ᱢᱟᱱᱠᱚᱲ ᱴᱮᱠᱥᱤ ᱮᱥᱴᱮᱱᱰ ᱨᱮ ᱡᱟᱦᱟᱸ ᱜᱟᱹᱰᱤᱧ ᱵᱩᱠ ᱞᱮᱫᱟ ᱚᱱᱟ ᱴᱷᱤᱠ ᱴᱟᱭᱤᱢ ᱨᱮ ᱵᱟᱭ ᱦᱮᱡ ᱠᱷᱟᱹᱛᱤᱨ ᱛᱮ ᱤᱧ ᱮᱴᱟᱜ ᱜᱟᱹᱰᱤ ᱛᱮᱧ ᱪᱟᱞᱟᱣ ᱮᱱᱟ ᱟᱨ ᱩᱱᱤ ᱰᱨᱟᱭᱵᱷᱟᱨ ᱞᱟᱹᱭᱟᱭ ᱢᱮ ᱡᱮ ᱟᱞᱚᱭ ᱦᱤᱡᱩᱜ ᱢᱟ